ᱥᱟᱱᱛᱟᱲᱤ ᱨᱚᱲ ᱫᱚ ᱥᱟᱱᱛᱟᱲ ᱠᱚᱴᱷᱮᱱ ᱟᱹᱰᱤᱜᱮ ᱫᱟᱢᱟᱱᱟ ᱱᱚᱣᱟ ᱥᱟᱱᱛᱟᱲᱤ ᱨᱚᱲ ᱛᱟᱞᱟ ᱛᱮᱜᱮ ᱟᱵᱚ ᱥᱟᱱᱛᱟᱲ ᱠᱚᱫᱚ ᱢᱤᱫ ᱦᱚᱲ ᱴᱷᱮᱱ ᱠᱷᱚᱱ ᱟᱨ ᱢᱤᱫ ᱦᱚᱲᱟᱜ ᱢᱚᱱᱮ ᱨᱮᱱᱟᱜ ᱠᱟᱛᱷᱟ ᱵᱚᱱ ᱵᱩᱡᱷᱟᱹᱣ ᱫᱟᱲᱮᱭᱟᱜᱼᱟ ᱠᱟᱛᱷᱟ ᱵᱚᱱ ᱮᱯᱮᱢ ᱪᱟᱯᱟᱞ ᱫᱟᱲᱮᱭᱟᱜᱼᱟ ᱱᱚᱜᱼᱚᱭ ᱥᱟᱱᱛᱟᱲᱤ ᱞᱟᱭᱼᱞᱟᱠᱪᱟᱨ ᱟᱹᱨᱤᱪᱟᱹᱞᱤ ᱥᱮᱨᱣᱟ ᱛᱟᱞᱟ ᱛᱮᱜᱮ ᱟᱵᱚ ᱥᱟᱱᱛᱟᱲ ᱠᱚᱫᱚ ᱡᱟᱦᱮᱨ ᱛᱷᱟᱱ ᱨᱮᱵᱚᱱ ᱵᱚᱸᱜᱟᱼᱵᱳᱨᱳᱭᱟ ᱵᱤᱱᱛᱤ ᱵᱟᱠᱷᱮᱬ ᱛᱟᱞᱟᱛᱮ ᱟᱵᱚ ᱟᱵᱚ ᱥᱮᱨᱣᱟ ᱨᱮ ᱡᱮᱢᱚᱱ ᱢᱮᱱᱟᱜᱼᱟ ᱡᱚᱢ ᱥᱤᱢ ᱵᱤᱱᱛᱤ ᱵᱷᱟᱸᱰᱟᱱ ᱵᱤᱱᱛᱤ ᱤᱱᱟᱹ ᱠᱚ ᱛᱟᱞᱟ ᱛᱮᱜᱮ ᱟᱵᱚ ᱥᱮᱨᱣᱟ ᱨᱮ ᱢᱚᱱ ᱵᱚᱱ ᱮᱢᱟ ᱟᱵᱚ ᱥᱟᱱᱛᱟᱲᱤ ᱨᱚᱲ ᱫᱚ ᱮᱠᱢᱟᱛᱨᱚ ᱟᱵᱚ ᱥᱟᱱᱛᱟᱲ ᱜᱮᱵᱚᱱ ᱵᱩᱡᱟ ᱢᱟᱱᱮ ᱮᱴᱟᱜ ᱠᱟᱹᱛᱤ ᱠᱚᱫᱚ ᱱᱚᱣᱟ ᱨᱚᱲ ᱫᱚ ᱵᱟᱠᱚ ᱵᱩᱡᱽ ᱫᱟᱲᱮᱭᱟᱜᱼᱟ ᱟᱨ ᱱᱚᱣᱟ ᱥᱟᱱᱛᱟᱲᱤ ᱵᱷᱟᱥᱟ ᱫᱚ ᱵᱷᱟᱨᱚᱛ ᱨᱮᱱᱟᱜ ᱥᱚᱝᱵᱤᱫᱷᱟᱱ ᱨᱮ ᱴᱷᱟᱶ ᱮ ᱧᱟᱢ ᱠᱟᱫᱟᱭ ᱟᱨ ᱱᱮᱛᱟᱨ ᱫᱚ ᱱᱚᱣᱟ ᱥᱟᱱᱛᱟᱲᱤ ᱵᱷᱟᱥᱟ ᱛᱮᱜᱮ ᱢᱟᱱᱮ ᱮᱴᱟᱜ ᱡᱟᱹᱛᱤ ᱠᱚᱦᱚᱸ ᱢᱟᱱᱮ ᱵᱤᱥᱥᱚ ᱵᱤᱫᱽᱫᱟᱞᱚᱭ ᱠᱚᱨᱮ ᱤᱥᱠᱩᱞ ᱠᱚᱨᱮ ᱠᱚᱞᱮᱡᱽ ᱠᱚᱨᱮ ᱠᱚ ᱯᱟᱲᱦᱟᱜ ᱠᱟᱱᱟ ᱠᱚ ᱱᱚᱣᱟ ᱥᱟᱱᱛᱟᱲᱤ ᱥᱟᱵᱽᱡᱮᱠᱴ ᱤᱫᱤ ᱠᱟᱛᱮ ᱟᱨ ᱱᱚᱣᱟ ᱥᱟᱱᱛᱟᱲᱤ ᱨᱚᱲ ᱫᱚ ᱮᱢᱚᱱ ᱜᱮ ᱪᱮᱨᱦᱟᱱᱟ ᱡᱮ ᱮᱴᱟᱜ ᱡᱟᱹᱛᱤᱭᱟᱜ ᱨᱚᱲ ᱠᱷᱚᱱ ᱦᱚᱸ ᱱᱚᱣᱟ ᱨᱚᱲ ᱫᱚ ᱟᱹᱰᱤ ᱟᱹᱰᱤ ᱢᱚᱡᱽ ᱜᱮᱭᱟ ᱟᱹᱰᱤᱜᱮ ᱪᱮᱦᱨᱟᱱᱟ ᱡᱮᱢᱚᱱ ᱦᱩᱭᱩᱜ ᱠᱟᱱᱟ ᱮᱴᱟᱜ ᱡᱟᱹᱛᱤ ᱠᱚᱫᱚ ᱡᱮᱢᱚᱱ ᱫᱤᱠᱩ ᱠᱚ ᱫᱤᱠᱩ ᱠᱚ ᱡᱮᱢᱚᱱ ᱢᱤᱫᱴᱮᱱ ᱰᱟᱝᱨᱤ ᱡᱩᱫᱤ ᱡᱩᱫᱤ ᱵᱩᱨᱩᱢ ᱠᱚᱜ ᱢᱟᱭ ᱩᱱᱤ ᱫᱚᱠᱚ ᱞᱟᱹᱭᱟ ᱡᱮ ᱡᱮ ᱜᱩᱨᱩᱴᱟ ᱵᱚᱥᱮ ᱟᱪᱷᱮ ᱟᱨ ᱠᱤᱱᱛᱩ ᱟᱵᱚ ᱫᱚ ᱚᱱᱠᱟ ᱫᱚ ᱵᱟᱵᱚᱱ ᱞᱟᱹᱭᱟ ᱡᱮ ᱩᱱᱠᱩ ᱟᱵᱚ ᱫᱚᱵᱚᱱ ᱞᱟᱹᱭᱟ ᱡᱮ ᱵᱟᱝ ᱰᱟᱝᱨᱤ ᱫᱚᱭ ᱵᱩᱨᱩᱢ ᱠᱟᱱᱟᱭ ᱟᱨ ᱩᱱᱠᱩ ᱦᱚᱸ ᱡᱩᱫᱤ ᱪᱮᱬᱮ ᱦᱚᱸ ᱡᱩᱫᱤ ᱟᱵ ᱠᱚᱜᱼᱟᱭ ᱫᱟᱨᱮ ᱨᱮ ᱚᱱᱟ ᱦᱚᱸᱠᱚ ᱞᱟᱹᱭᱟ ᱡᱮ ᱯᱟᱠᱷᱤᱴᱟ ᱵᱚᱥᱮ ᱟᱪᱷᱮ ᱟᱵᱚ ᱫᱚ ᱚᱱᱠᱟ ᱫᱚ ᱵᱟᱵᱚᱱ ᱞᱟᱹᱭᱟ ᱟᱵᱚ ᱫᱚᱵᱚᱱ ᱞᱟᱹᱭᱟ ᱪᱮᱫ ᱰᱟᱝᱨᱤ ᱫᱚᱭ ᱵᱩᱨᱩᱢ ᱠᱟᱱᱟᱭ ᱪᱮᱬᱮ ᱫᱚᱭ ᱟᱵ ᱠᱟᱱᱟᱭ ᱟᱨ ᱢᱟᱹᱱᱢᱤ ᱫᱚᱭ ᱫᱩᱲᱩᱵ ᱠᱟᱱᱟᱭ ᱟᱵᱚ ᱫᱚ ᱚᱱᱠᱟ ᱵᱚᱱ ᱞᱟᱹᱭᱟ ᱚᱱᱟ ᱠᱷᱟᱹᱛᱤᱨ ᱛᱮ ᱤᱧ ᱫᱚ ᱥᱟᱱᱛᱟᱲᱤ ᱨᱚᱲ ᱫᱚ ᱟᱹᱰᱤ ᱢᱚᱡᱽ ᱜᱮᱧ ᱟᱹᱭᱠᱟᱹᱣᱟ ᱟᱹᱰᱤ ᱡᱳᱨᱤᱧ ᱠᱩᱥᱤᱭᱟᱜᱼᱟ